ᱵᱷᱟᱨᱚᱛ ᱨᱮᱭᱟᱜ ᱱᱤᱛᱳᱜ ᱥᱟᱜᱟᱲᱚᱢ ᱵᱮᱵᱚᱥᱛᱟ ᱫᱚ ᱵᱟᱥ ᱴᱨᱮᱹᱱ ᱚᱴᱳ ᱴᱮᱠᱥᱤ ᱚᱱᱟ ᱠᱚ ᱛᱮᱜᱮ ᱵᱚᱱ ᱪᱟᱞᱟᱜᱼᱟ ᱟᱨ ᱟᱨ ᱥᱩᱨ ᱨᱮᱵᱚᱱ ᱪᱟᱞᱟᱜ ᱠᱷᱟᱡ ᱫᱚ ᱵᱟᱥ ᱠᱚᱛᱮ ᱜᱮᱵᱚᱱ ᱪᱟᱞᱟᱜᱼᱟ ᱚᱱᱟ ᱠᱷᱚᱱ ᱥᱟᱺᱜᱤᱧ ᱵᱚᱱ ᱪᱟᱞᱟᱜ ᱠᱷᱟᱡ ᱫᱚ ᱥᱟᱺᱜᱤᱧ ᱵᱚᱱ ᱪᱟᱞᱟᱜ ᱠᱷᱟᱡ ᱫᱚ ᱴᱨᱮᱹᱱ ᱠᱚᱛᱮ ᱵᱚᱱ ᱪᱟᱞᱟᱜᱼᱟ ᱡᱩᱫᱤ ᱱᱚᱣᱟᱟᱜ ᱮᱞᱟᱠᱟ ᱠᱷᱚᱱ ᱦᱟᱱᱟᱴᱟᱜ ᱮᱞᱟᱠᱟ ᱵᱚᱱ ᱪᱟᱞᱟᱜᱼᱟ ᱛᱟᱦᱚᱞᱮ ᱫᱚ ᱴᱨᱮᱹᱱ ᱠᱚᱛᱮ ᱵᱚᱱ ᱪᱟᱞᱟᱜᱼᱟ ᱡᱟᱡᱟᱸ ᱡᱟᱭᱜᱟ ᱨᱮ ᱢᱤᱫ ᱫᱤᱱ ᱢᱟᱱᱮ ᱢᱤᱫ ᱥᱚᱯᱛᱟᱦᱚ ᱴᱟᱭᱤᱢ ᱞᱟᱜᱟᱜᱼᱟ ᱚᱱᱟ ᱨᱮ ᱵᱮᱥᱤ ᱴᱟᱭᱤᱢ ᱵᱟᱝ ᱞᱟᱜᱟᱜ ᱠᱷᱟᱹᱛᱤᱨ ᱚᱱᱟ ᱛᱮᱫᱚ ᱴᱨᱮᱹᱱ ᱛᱮᱜᱮ ᱵᱚᱱ ᱪᱟᱞᱟᱜᱼᱟ ᱵᱟᱥ ᱛᱮᱫᱚ ᱵᱮᱥᱤ ᱫᱤᱱ ᱴᱟᱭᱤᱢ ᱞᱟᱜᱟᱜᱼᱟ ᱟᱨ ᱡᱟᱦᱟᱸ ᱠᱚᱨᱮ ᱵᱚᱱ ᱥᱮᱱ ᱛᱟᱦᱮᱸᱣᱟᱠᱟᱱᱟ ᱚᱸᱰᱮ ᱵᱟᱥ ᱠᱚ ᱴᱨᱮᱹᱱ ᱠᱚ ᱛᱚᱠᱷᱚᱱ ᱚᱠᱛᱚ ᱨᱮ ᱵᱟᱝ ᱧᱟᱢᱚᱜ ᱜᱮᱭᱟ ᱵᱟᱝ ᱧᱟᱢᱚᱜᱼᱟ ᱛᱚᱠᱷᱚᱱ ᱫᱚ